ᱱᱮᱛᱟᱨ ᱫᱚ ᱡᱚᱛᱚ ᱦᱚᱲᱟᱜ ᱚᱲᱟᱜᱽ ᱚᱲᱟᱜ ᱨᱮᱜᱮ ᱮᱞ ᱯᱤ ᱡᱤ ᱜᱮᱥ ᱵᱚᱱ ᱵᱮᱵᱚᱦᱟᱨᱮᱜ ᱜᱮᱭᱟ ᱟᱨ ᱥᱮᱫᱟᱭ ᱡᱚᱠᱷᱚᱡ ᱫᱚ ᱵᱟᱝ ᱛᱟᱦᱮ ᱠᱟᱱᱟ ᱡᱚᱛᱚ ᱦᱚᱲ ᱜᱮ ᱥᱟᱦᱟᱱ ᱯᱟᱞᱟ ᱠᱚᱛᱮ ᱫᱟᱠᱟ ᱠᱚᱵᱚᱱ ᱤᱥᱤᱱᱮᱫ ᱛᱟᱦᱮᱱᱟ ᱟᱨ ᱮᱞ ᱯᱤ ᱡᱤ ᱜᱮᱥ ᱨᱮᱵᱚᱱ ᱱᱮᱛᱟᱨ ᱫᱚᱵᱚᱱ ᱫᱟᱜ ᱤᱥᱤᱱᱮᱫᱟ ᱫᱟᱠᱟ ᱩᱛᱩ ᱥᱟᱱᱟᱢᱟᱜ ᱜᱮᱵᱚᱱ ᱤᱥᱤᱱᱮᱜᱼᱟ ᱟᱨ ᱮᱞ ᱯᱤ ᱡᱤ ᱟᱨ ᱮᱞ ᱯᱤ ᱡᱤ ᱜᱮᱥ ᱟᱨ ᱠᱟᱴ ᱯᱟᱞᱟ ᱨᱮᱫᱚ ᱵᱷᱮᱜᱟᱨ ᱢᱮᱱᱟᱜᱼᱟ ᱥᱤᱵᱤᱞ ᱮᱭᱟᱜ ᱵᱷᱮᱜᱟᱨ ᱢᱮᱱᱟᱜᱼᱟ ᱮᱞ ᱯᱤ ᱡᱤ ᱜᱮᱥ ᱨᱮᱫᱚ ᱢᱟᱱᱮ ᱩᱱᱟᱹᱜ ᱫᱚ ᱵᱟᱝ ᱥᱤᱵᱤᱞᱟ ᱪᱮᱫᱟᱜ ᱥᱮ ᱚᱱᱟ ᱫᱚ ᱡᱚᱞᱫᱤᱜᱮ ᱤᱥᱤᱱᱚᱜᱼᱟ ᱟᱨ ᱠᱟᱴ ᱯᱟ ᱥᱟᱦᱟᱱ ᱯᱟᱞᱟ ᱞᱮᱠᱟ ᱫᱚ ᱵᱟᱝ ᱥᱤᱵᱤᱞᱟ ᱟᱨ ᱥᱟᱦᱟ ᱠᱟᱴ ᱥᱟᱦᱟᱱ ᱯᱟᱞᱟ ᱛᱮ ᱡᱟᱦᱟᱫᱟᱠᱟ ᱩᱛᱩᱵᱚᱱ ᱤᱥᱤᱱᱟ ᱚᱱᱟ ᱫᱚ ᱟᱹᱰᱤᱛᱮᱫ ᱜᱮ ᱥᱤᱵᱤᱞᱟ ᱟᱨ ᱮᱞ ᱯᱤ ᱡᱤ ᱜᱮᱥ ᱨᱮᱫᱚ ᱚᱱᱟ ᱴᱟᱭᱤᱢ ᱵᱟᱝᱮ ᱦᱟᱛᱟᱣᱮᱜᱼᱟ ᱥᱩᱢᱟᱹᱭ ᱵᱟᱧᱪᱟᱜ ᱠᱟᱱᱟ ᱢᱟᱱᱮ ᱡᱟᱦᱟᱱᱟᱜ ᱫᱟᱠᱟ ᱩᱛᱩ ᱵᱚᱱ ᱤᱥᱤᱱ ᱫᱟ ᱩᱱᱟᱹᱜ ᱴᱟᱭᱤᱢ ᱵᱟᱝᱮ ᱦᱟᱛᱟᱣᱮᱜᱼᱟ ᱡᱚᱞᱫᱤ ᱢᱚᱫᱽᱫᱷᱮᱨᱮ ᱦᱩᱭᱩᱜ ᱠᱟᱱᱟ ᱥᱟᱦᱟᱱ ᱯᱟᱦᱞᱟ ᱛᱮᱫᱚ ᱤᱥᱤᱱ ᱨᱮᱫᱚ ᱛᱷᱚᱲᱟ ᱴᱟᱭᱤᱢ ᱞᱟᱜᱟᱜᱼᱟ ᱡᱟᱦᱟᱸ ᱢᱟᱱᱮ ᱴᱟᱭᱤᱢ ᱠᱚ ᱞᱟᱜᱟᱜᱼᱟ ᱚᱱᱟ ᱴᱟᱭᱤᱢ ᱞᱟᱜᱟᱜᱼᱟ ᱟᱨ ᱱᱚᱜᱼᱚᱸᱭ ᱮᱴᱠᱮ ᱰᱩᱭᱮ ᱮᱞ ᱯᱤ ᱡᱤ ᱜᱮᱥ ᱨᱮᱫᱚ ᱡᱚᱠᱷᱚᱱ ᱫᱷᱮᱭᱟᱱ ᱫᱚᱦᱚ ᱦᱩᱭᱩᱜ ᱛᱟᱵᱚᱱᱟ ᱡᱮ ᱜᱮᱥ ᱜᱮᱥ ᱥᱤᱞᱤᱱᱰᱟᱨ ᱠᱟᱨᱮ ᱵᱟᱹᱲᱤᱡ ᱢᱮᱱᱟᱜᱼᱟ ᱥᱮ ᱪᱮᱫ ᱜᱮᱥ ᱠᱚ ᱚᱰᱩᱠ ᱫᱟᱲᱮᱭᱟᱜᱼᱟ ᱜᱮᱥ ᱠᱚ ᱚᱰᱩᱠ ᱞᱮᱱᱠᱷᱟᱱ ᱫᱚ ᱚᱲᱟᱜ ᱠᱚᱨᱮ ᱥᱮᱸᱜᱮᱞ ᱦᱚᱸ ᱫᱷᱚᱨᱟᱣ ᱫᱟᱲᱮᱜᱼᱟ ᱟᱨ ᱚᱱᱟ ᱠᱚᱜᱮ ᱵᱚᱱ ᱫᱷᱮᱭᱟᱱ ᱫᱚᱦᱚ ᱦᱩᱭᱩᱜᱼᱟ ᱚᱱᱟ ᱠᱚᱜᱮ ᱚᱱᱟ